ᱦᱮᱞᱳ ᱰᱨᱟᱭᱵᱷᱟᱨ ᱵᱟᱹᱵᱩ ᱵᱤᱱ ᱢᱮᱱ ᱮᱜᱼᱟ ᱟ ᱞᱤᱧ ᱯᱷᱩᱞᱠᱩᱥᱢᱟ ᱠᱷᱚᱱᱟᱜ ᱞᱤᱧ ᱢᱮᱱᱮᱜ ᱛᱟᱦᱮᱸᱜᱼᱟ ᱛᱚ ᱟᱹᱞᱤᱧᱟᱜ ᱧᱩᱛᱩᱢ ᱦᱩᱭᱩᱜ ᱠᱟᱱᱟ ᱯᱟᱹᱨᱥᱤ ᱟᱫᱚ ᱟ ᱞᱤᱧ ᱫᱟᱨᱟᱭ ᱠᱟᱱ ᱥᱟᱹᱜᱩᱱ ᱢᱟᱦᱟᱨᱮ ᱟᱹᱞᱤᱧ ᱥᱤᱞᱫᱟᱹ ᱞᱤᱧ ᱪᱟᱞᱟᱜ ᱞᱟᱜᱤᱜᱼᱟ ᱛᱚ ᱰᱨᱟᱭᱵᱷᱟᱨ ᱵᱟᱹᱵᱩ

ᱡᱮ ᱢᱚᱬᱮᱥᱟᱭ ᱴᱟᱠᱟ ᱵᱤᱱ ᱦᱟᱛᱟᱣᱟ ᱛᱟᱦᱚᱞᱮ ᱴᱷᱤᱠ ᱜᱮᱭᱟ ᱟᱹᱞᱤᱧ ᱢᱟ ᱚᱱᱟ ᱥᱟᱹᱜᱩᱱ ᱢᱟᱦᱟ ᱨᱮᱞᱤᱧ ᱪᱟᱞᱟᱜᱼᱟ ᱩᱱᱦᱤᱞᱳᱜ ᱛᱟᱦᱚᱞᱮ ᱟᱹᱵᱤᱱᱟᱜ ᱦᱩᱰᱤᱧ ᱜᱟᱹᱰᱤ ᱟᱜᱩᱭ ᱛᱟᱵᱤᱱ ᱛᱚ ᱴᱷᱤᱠ ᱜᱮᱭᱟ ᱱᱤᱛᱳᱜ ᱢᱟ ᱛᱤᱭᱳᱜ ᱠᱟᱛᱮᱜ ᱟᱹᱵᱤᱱ ᱵᱮᱱ ᱢᱮᱱ ᱮᱜᱼᱟ ᱡᱮ ᱟᱹᱵᱤᱱ ᱵᱤᱱ ᱢᱮᱱ ᱮᱜᱼᱟ ᱢᱚᱬᱮ ᱥᱟᱭ ᱴᱟᱠᱟ ᱠᱷᱚᱱᱟᱜ ᱫᱚ ᱰᱷᱮᱨ ᱜᱮᱵᱤᱱ ᱦᱟᱛᱟᱣᱟ ᱛᱚ ᱟᱹᱞᱤᱧ ᱢᱟ ᱟᱹᱵᱤᱱ ᱠᱷᱟᱛᱟ ᱠᱟᱛᱮ ᱜᱮ ᱱᱚᱰᱮ ᱞᱤᱧ ᱟᱹᱜᱩ ᱠᱟᱜ ᱵᱤᱱᱟ ᱡᱮ ᱟᱵᱤᱱ ᱡᱚᱫᱤ ᱢᱚᱬᱮ ᱥᱟᱭ ᱴᱟᱠᱟ ᱵᱤᱱ ᱦᱟᱛᱟᱣᱟ ᱛᱚ ᱛᱟᱦᱚᱞᱮ ᱪᱟᱞᱟᱜ ᱟᱹᱞᱤᱧ ᱟᱹᱵᱤᱱ ᱢᱟ ᱩᱱ ᱵᱤᱱ ᱞᱟᱹᱭᱫᱟ ᱦᱟᱛᱟᱣ ᱟᱹᱞᱤᱧ ᱟᱨ ᱱᱤᱛᱳᱜ ᱵᱮᱱ ᱢᱮᱱᱫᱟ ᱵᱮᱥᱤ ᱞᱤᱧ ᱦᱟᱛᱟᱣᱟ ᱛᱚ ᱛᱟᱦᱚᱞᱮ ᱛᱚ ᱩᱱᱟᱹᱜ ᱵᱮᱥᱤ ᱫᱚ ᱵᱟᱞᱤᱧ ᱮᱢ ᱠᱚᱜᱼᱟ ᱛᱟᱦᱚᱞᱮ ᱟᱹᱞᱤᱧ ᱛᱟᱦᱚᱞᱮ ᱦᱩᱰᱤᱧ ᱜᱟᱹᱰᱤ ᱨᱤᱱᱤᱡ ᱮᱡᱮᱱᱥᱤ ᱥᱟᱞᱟᱜ ᱜᱮ ᱯᱷᱳᱱ ᱠᱟᱛᱮᱜ ᱞᱤᱧ ᱜᱟᱞᱢᱟᱨᱟᱜᱼᱟ ᱛᱚ ᱟᱹᱞᱤᱧ ᱫᱚ ᱟᱫᱚ ᱟᱹᱵᱤᱱ ᱥᱟᱞᱟᱜ ᱫᱚ ᱠᱳᱱᱳ ᱵᱟᱞᱤᱧ ᱡᱷᱟᱢᱮᱞᱟᱭᱟ